ᱦᱮᱸ ᱦᱮᱞᱳ ᱥᱩᱵᱚᱫ ᱢᱮᱨᱚᱢ ᱯᱟᱹᱭᱠᱟᱹᱨ ᱠᱟᱱ ᱜᱮᱭᱟᱢ ᱢᱚᱦᱟᱥᱚᱭ ᱦᱚᱸ ᱢᱮᱱᱮᱫ ᱠᱟᱱᱪᱚᱧ ᱟᱞᱮ ᱥᱮᱫ ᱢᱟ ᱱᱮᱛᱟᱨ ᱦᱮᱡ ᱦᱚᱸ ᱵᱟᱢ ᱦᱮᱡ ᱵᱟᱲᱟᱜ ᱠᱟᱱᱟ ᱵᱟᱹᱧ ᱧᱟᱯᱟᱢ ᱵᱟᱲᱟᱭᱮᱫ ᱢᱮᱭᱟ ᱦᱚᱞᱟ ᱢᱳᱲ ᱥᱮᱫ ᱤᱧ ᱪᱟᱞᱟᱣ ᱞᱮᱱᱟ ᱟᱫᱚ ᱢᱤᱫᱴᱮᱱ ᱠᱚᱲᱟ ᱱᱟᱢᱵᱟᱨᱤᱧ ᱠᱚᱭ ᱠᱮᱫᱮᱭᱟ ᱟᱫᱚᱭ ᱮᱢᱟᱣᱟᱫᱤᱧᱟ ᱟᱢᱟᱜ ᱱᱟᱢᱵᱟᱨ ᱚᱻ ᱢᱮᱱᱮᱫᱪᱚᱧ ᱛᱷᱚᱲᱟ ᱯᱚᱭᱥᱟ ᱠᱚ ᱴᱟᱱ ᱴᱩᱱ ᱞᱮ ᱯᱟᱲᱟᱣ ᱟᱠᱟᱱᱟ ᱚᱲᱟᱜ ᱠᱚᱥᱮᱫ ᱟᱫᱚ ᱢᱮᱨᱚᱢ ᱢᱮᱱᱟᱜ ᱠᱚᱣᱟ ᱵᱚᱞᱮ ᱩᱱᱠᱩ ᱠᱚ ᱟᱹᱠᱷᱟᱨᱤ ᱠᱚ ᱢᱮᱱ ᱮᱫᱟ ᱦᱮᱸ ᱟᱹᱠᱷᱟᱨᱤᱧ ᱠᱩᱭᱟᱹᱧ ᱟᱫᱚ ᱠᱟᱹᱥᱤ ᱦᱚᱸ ᱢᱮᱱᱟᱜ ᱠᱚᱣᱟ ᱟᱨ ᱠᱤᱪᱷᱩ ᱩᱱᱠᱩ ᱵᱩᱰᱷᱤ ᱧᱚᱜ ᱮᱸᱜᱟ ᱢᱮᱱᱟᱜ ᱠᱚᱣᱟ ᱟᱫᱚ ᱪᱮᱫ ᱞᱮᱠᱟ ᱵᱟᱡᱟᱨ ᱠᱚᱫᱚ ᱪᱟᱞᱟᱜ ᱠᱟᱱᱟ ᱚᱻ ᱤᱧᱢᱟᱹᱧ ᱵᱟᱰᱟᱭ ᱠᱟᱱ ᱜᱮ ᱰᱷᱮᱨ ᱟᱠᱟᱱᱟ ᱢᱮᱨᱚᱢ ᱫᱟᱢ ᱢᱟ ᱚᱻ ᱟᱫᱚ ᱢᱮᱱᱮᱫ ᱪᱚᱧ ᱛᱟᱦᱚᱞᱮ ᱚᱠᱟ ᱠᱚᱛᱮᱢ ᱥᱚᱢᱳᱭᱚᱜ ᱠᱟᱱᱟ ᱦᱮᱡ ᱞᱮᱱ ᱠᱷᱟᱱᱮᱢ ᱧᱮᱞ ᱤᱫᱤ ᱠᱮᱠᱚᱣᱟᱢ ᱦᱩᱭᱞᱮᱱ ᱠᱷᱟᱱ ᱞᱟᱝ ᱥᱮ ᱜᱟᱞᱢᱟᱨᱟᱣ ᱠᱮᱭᱟ ᱞᱟᱝ ᱟᱨ ᱵᱟᱝ ᱠᱷᱟᱱ ᱤᱧ ᱯᱚᱭᱥᱟ ᱠᱚ ᱫᱚᱨᱟᱹᱧ ᱠᱟᱱᱟ ᱛᱚ ᱠᱷᱟᱨᱤᱧ ᱠᱚᱣᱟᱧ ᱜᱟᱯᱟ ᱥᱮᱛᱟᱜ ᱨᱮ ᱚ ᱩᱱᱟᱹᱜ ᱥᱮᱛᱟᱜ ᱨᱮᱱᱟᱜ ᱫᱚ ᱱᱟᱦᱟᱸᱜ ᱤᱧᱢᱟ ᱦᱟᱸᱜ ᱵᱮᱥᱛᱚ ᱜᱤᱧ ᱛᱟᱦᱮᱱ ᱵᱟᱹᱭᱦᱟᱹᱲ ᱥᱮᱫ ᱨᱮᱦᱟᱸᱜ ᱤᱧ ᱪᱟᱞᱟᱜᱼᱟ ᱱᱟᱦᱟᱸᱜ ᱦᱩᱲᱩ ᱨᱮ ᱫᱟᱜ ᱤᱧ ᱟᱲᱟᱜ ᱟᱠᱟᱫ ᱛᱟᱦᱚᱞᱮ ᱢᱮᱱ ᱮᱫᱟᱹᱧ ᱱᱚᱝᱠᱟ ᱵᱮᱞᱟ ᱫᱩ ᱵᱟᱡᱮ ᱛᱤᱱ ᱵᱟᱡᱮ ᱥᱮᱫ ᱵᱟᱢ ᱥᱚᱢᱳᱭ ᱠᱚᱜᱼᱟ ᱚ ᱟᱪᱷᱟ ᱟᱢ ᱫᱚ ᱦᱤᱡᱩᱜᱚᱜ ᱢᱮᱱᱟᱦᱟᱸᱜ ᱞᱟᱝ ᱜᱚᱞᱯᱚᱭᱟ ᱛᱚᱵᱮ ᱢᱟ ᱛᱟᱦᱚᱞᱮ ᱠᱟᱛᱷᱟ ᱛᱟᱦᱮᱸᱭᱮᱱᱟ ᱟᱞᱳᱢ ᱮᱲᱮᱭᱤᱧᱟᱹ ᱦᱳᱭ